ᱤᱧᱟᱹᱜ ᱡᱚᱛᱚ ᱠᱷᱚᱱ ᱢᱟᱨᱟᱝ ᱮᱱᱮᱢ ᱫᱚ ᱦᱩᱭᱩᱜ ᱠᱟᱱᱟ ᱥᱮᱨᱮᱧ ᱤᱧᱟᱹᱜ ᱠᱚᱭᱮᱠᱴᱤ ᱥᱮᱨᱮᱧ ᱩᱰᱩᱠ ᱟᱠᱟᱱᱟ ᱟᱨ ᱚᱱᱟ ᱠᱚ ᱥᱮᱨᱮᱧ ᱟᱧᱡᱚᱢᱛᱮ ᱟᱨ ᱚᱱᱟ ᱠᱚ ᱥᱮᱨᱮᱧ ᱟᱧᱡᱚᱢ ᱛᱮ ᱟᱭᱢᱟ ᱦᱚᱲ ᱠᱚ ᱥᱟᱨᱦᱟᱣ ᱟᱠᱟᱫᱤᱧᱟ ᱟᱨ ᱠᱚ ᱟᱯᱱᱟᱨ ᱟᱠᱟᱫᱤᱧᱟ ᱟᱨ ᱤᱱᱟᱹ ᱠᱷᱟᱹᱛᱤᱨ ᱛᱮᱜᱮ ᱠᱚᱭᱮᱠᱴᱤ ᱥᱤᱝᱜᱟᱨ ᱥᱟᱶ ᱤᱧᱟᱹᱜ ᱧᱟᱯᱟᱢ ᱦᱩᱭ ᱟᱠᱟᱱᱟ ᱟᱨ ᱱᱤᱭᱟᱹ ᱜᱮᱛᱤᱧ ᱤᱧᱟᱹᱜ ᱜᱚᱨᱚᱵᱽ ᱨᱮᱱᱟᱜ ᱵᱤᱥᱚᱭ